ᱤᱧ ᱫᱚᱧ ᱢᱚᱱᱮᱭᱟ ᱢᱤᱰᱤᱭᱟ ᱟᱨ ᱥᱮᱪᱮᱫ ᱵᱚᱱᱫᱮᱡᱽ ᱨᱮ ᱥᱟᱱᱛᱟᱲᱤ ᱯᱟ ᱨᱥᱤ ᱫᱚ ᱞᱟᱹᱠᱛᱤ ᱜᱮᱭᱟ ᱪᱮᱫᱟᱜ ᱥᱮ ᱡᱚᱛᱚ ᱦᱚᱲ ᱫᱚ ᱤᱝᱞᱤᱥ ᱥᱮ ᱫᱤᱠᱩ ᱨᱚᱲ ᱵᱟᱝᱠᱚ ᱵᱟᱲᱟᱭ ᱜᱮᱭᱟ ᱡᱚᱫᱤ ᱥᱟᱱᱛᱟᱲᱤ ᱯᱟᱹᱨᱥᱤ ᱢᱤᱰᱤᱭᱟ ᱨᱮ ᱛᱟᱦᱮᱱᱟ ᱡᱚᱛᱚ ᱦᱚᱲ ᱞᱟ ᱜᱤᱫ ᱜᱮ ᱥᱩᱵᱤᱫᱟᱜᱼᱟ ᱱᱤᱡᱮᱨᱟᱜ ᱥᱟᱱᱛᱟᱲ ᱵᱷᱟᱥᱟ ᱫᱚ ᱡᱚᱛᱚ ᱦᱚᱲ ᱜᱮᱠᱚ ᱟ ᱰᱤ ᱛᱟᱲᱟᱛᱟᱲᱤ ᱜᱮᱠᱚ ᱵᱩᱡᱽ ᱫᱟᱲᱮᱭᱟᱜᱼᱟ ᱟᱨ ᱥᱩᱵᱤᱫᱟ ᱦᱚᱸ ᱡᱚᱛᱚ ᱦᱚᱲ ᱞᱟ ᱜᱤᱫ ᱜᱮ ᱟ ᱰᱤ ᱥᱩᱵᱤᱫᱟᱜᱼᱟ ᱟ ᱰᱤ ᱥᱚᱦᱚᱡᱽ ᱛᱮᱜᱮ ᱡᱚᱛᱚ ᱠᱤᱪᱷᱩ ᱠᱚ ᱵᱩᱡᱽ ᱦᱚᱸᱠᱚ ᱵᱩᱡᱽ ᱫᱟᱲᱮᱭᱟᱜᱼᱟ ᱟᱨ ᱱᱚᱣᱟ ᱤᱝᱞᱤᱥ ᱫᱚ ᱟ ᱰᱤ ᱦᱚᱲ ᱜᱮ ᱵᱟᱝᱠᱚ ᱵᱟᱲᱟᱭᱟ ᱵᱟᱝ ᱠᱚ ᱯᱟᱲᱦᱟᱣ ᱫᱟᱲᱮᱭᱟᱜ ᱜᱮᱭᱟ ᱡᱟᱦᱟᱸᱭ ᱠᱚ ᱵᱚᱭᱮᱥᱠᱚ ᱜᱮᱭᱟ ᱠᱚ ᱩᱝᱠᱩ ᱛᱚ ᱩᱱᱟᱹᱜ ᱫᱚ ᱤᱝᱞᱤᱥ ᱫᱚ ᱵᱟᱝᱠᱚ ᱵᱟᱲᱟᱭᱟ ᱛᱟᱦᱚᱞᱮ ᱩᱱᱠᱩ ᱞᱟᱹᱜᱤᱫ ᱫᱚ ᱟᱨ ᱦᱚᱸ ᱵᱮᱥᱤᱧᱚᱜ ᱥᱩᱵᱤᱫᱟᱜᱼᱟ